ᱯᱩᱨᱟᱹ ᱰᱮᱢ ᱟᱞᱮ ᱥᱩᱨ ᱨᱮ ᱢᱮᱱᱟᱜᱼᱟ ᱟᱨ ᱰᱮᱢ ᱠᱮᱱᱮᱞ ᱠᱚ ᱢᱮᱱᱟᱜᱼᱟ ᱵᱟᱨᱭᱟ ᱠᱮᱱᱮᱞ ᱢᱮᱱᱟᱜᱼᱟ ᱴᱟᱺᱰᱤ ᱨᱮ ᱠᱮᱱᱮᱞ ᱥᱮ ᱚᱱᱠᱟᱛᱮ ᱫᱟᱜ ᱞᱤᱸᱜᱤᱜᱼᱟ ᱫᱟᱜ ᱞᱤᱸᱜᱤ ᱠᱟᱛᱮᱫ ᱥᱤᱛᱩᱝ ᱦᱩᱲᱩᱞᱮ ᱪᱟᱥᱟ ᱪᱟᱥ ᱨᱮᱱᱟᱜ ᱦᱚᱲ ᱠᱚᱠᱚ ᱪᱟᱥᱟ ᱟᱨ ᱱᱚᱛᱮ ᱟᱞᱮᱥᱮᱫ ᱨᱮᱦᱚᱸ ᱵᱩᱨᱩ ᱢᱮᱱᱟᱜᱼᱟ ᱥᱚᱠᱛᱚ ᱢᱟᱨᱟᱝ ᱵᱩᱨᱩ ᱵᱩᱨᱩ ᱢᱮᱱᱟᱜᱼᱟ ᱯᱤᱲᱟᱹ ᱠᱟᱴᱷᱟ ᱵᱩᱨᱩ ᱠᱟᱱᱟ ᱟᱨ ᱚᱸᱰᱮ ᱵᱚᱸᱜᱟᱼᱵᱩᱨᱩ ᱫᱟᱜ ᱢᱮᱱᱟᱜᱼᱟ ᱚᱱᱠᱟ ᱠᱩᱸᱧ ᱫᱟᱜ ᱩᱰᱩᱠᱚᱜᱼᱟ ᱚᱱᱟ ᱠᱚ ᱛᱟᱭᱚᱢ ᱵᱚᱸᱜᱟᱼᱵᱩᱨᱩ ᱦᱟᱹᱛᱤ ᱠᱚ ᱢᱮᱱᱟᱜ ᱠᱚᱣᱟ ᱟᱨ ᱵᱟᱱᱟ ᱠᱚ ᱢᱮᱱᱟᱜ ᱠᱚᱣᱟ ᱚᱱᱠᱟᱱ ᱚᱱᱠᱟᱱ ᱢᱮᱱᱟᱜ ᱠᱚᱣᱟ ᱟᱹᱰᱤᱜᱟᱱ ᱚᱱᱠᱟ ᱪᱮᱬᱮ ᱠᱚ ᱪᱤᱞᱤ ᱠᱚ ᱢᱮᱱᱟᱜ ᱠᱚᱣᱟ ᱯᱤᱲᱟᱹ ᱠᱟᱴᱷᱟ ᱵᱩᱨᱩ ᱨᱮᱦᱚ ᱱᱚᱝᱠᱟ ᱦᱚᱸ ᱢᱮᱱᱟᱜ ᱠᱚᱣᱟ ᱠᱩᱞ ᱜᱳᱴᱟ ᱨᱮᱦᱚᱸ ᱱᱚᱛᱮ ᱟᱞᱮᱥᱮᱫ ᱱᱚᱛᱮ ᱱᱚᱝᱠᱟ ᱢᱮᱱᱟᱜᱼᱟ ᱜᱷᱩᱴᱩ ᱵᱟᱜᱟᱱ ᱚᱱᱛᱮ ᱦᱚᱸ ᱟᱹᱰᱤᱜᱟᱱ ᱦᱟᱹᱛᱤ ᱠᱚᱦᱚᱸ ᱢᱮᱱᱟᱜ ᱠᱚᱣᱟ ᱟᱨ ᱚᱱᱠᱟ ᱟᱨ ᱚᱸᱰᱮ ᱠᱷᱟᱸᱰᱭᱟ ᱰᱮᱢ ᱚᱸᱰᱮ ᱦᱟᱹᱠᱩ ᱠᱚ ᱢᱮᱱᱟᱜ ᱠᱚᱣᱟ ᱟᱨ ᱢᱟᱨᱟᱝ ᱢᱟᱨᱟᱝ ᱦᱟᱹᱠᱩ ᱢᱮᱱᱟᱜ ᱠᱚᱣᱟ ᱟᱨ ᱱᱚᱸᱰᱮ ᱟᱞᱮ ᱥᱩᱨ ᱨᱮᱦᱚᱸ ᱱᱚᱝᱠᱟ ᱰᱮᱢ ᱜᱮ ᱢᱮᱱᱟᱜ ᱠᱚᱣᱟ ᱦᱟᱹᱠᱩ ᱠᱚ ᱢᱮᱱᱟᱜ ᱠᱚᱣᱟ ᱦᱟᱹᱠᱩ ᱠᱚ ᱢᱮᱱᱟᱜ ᱠᱚᱣᱟ ᱦᱟᱹᱠᱩ ᱠᱮᱱᱮᱞ ᱠᱚᱨᱮ ᱦᱚᱸᱠᱚ ᱦᱟᱹᱠᱩ ᱠᱚᱦᱚᱸ ᱠᱚ ᱟᱬᱜᱚᱱᱟ ᱟᱬᱜᱳ ᱠᱟᱛᱮᱫ ᱟᱞᱮ ᱦᱟᱹᱠᱩ ᱠᱚᱞᱮ ᱜᱚᱡ ᱵᱟᱲᱟ ᱠᱚᱣᱟ ᱦᱟᱹᱠᱩ ᱠᱚ ᱟᱨ ᱵᱟᱱᱟ ᱠᱚ ᱜᱟᱡᱟᱲ ᱨᱮ ᱢᱮᱱᱟᱜ ᱠᱚᱣᱟ ᱚᱱᱟ ᱟᱞᱮ ᱥᱩᱨ ᱨᱮ ᱚᱱᱟ ᱵᱚᱸᱜᱟᱼᱵᱩᱨᱩ ᱱᱚᱸᱰᱮ ᱢᱮᱱᱟᱜ ᱠᱚᱣᱟ ᱵᱚᱸᱜᱟᱼᱵᱩᱨᱩ ᱠᱚ ᱚᱱᱟ ᱴᱩᱢᱟᱹᱝ ᱩᱰᱩᱠᱚᱜᱼᱟ ᱠᱷᱟᱲᱫᱟ ᱨᱮ ᱟᱞᱮ ᱵᱩᱨᱩ ᱨᱮ ᱯᱤᱲᱟᱹᱠᱟᱴᱷᱟ ᱵᱩᱨᱩ ᱨᱮ ᱡᱟᱦᱟᱸ ᱢᱮᱱᱟᱜᱼᱟ ᱠᱷᱟᱰᱭᱟ ᱟᱫ ᱠᱮ ᱴᱩᱢᱟᱹᱝ ᱟᱫ ᱠᱮᱜᱼᱟ ᱟᱫ ᱠᱟᱛᱮᱫ ᱚᱱᱟ ᱴᱩᱢᱟᱹᱝ ᱵᱩᱨᱩ ᱨᱮ ᱚᱱᱟ ᱴᱩᱢᱟᱹᱝ ᱩᱰᱩᱠ ᱠᱟᱱᱟ